ᱢᱚᱲᱮ ᱵᱚᱪᱷᱚᱨ ᱞᱟᱦᱟ ᱨᱮᱫᱚ ᱵᱤᱨᱠᱷᱚᱡ ᱥᱟᱦᱟᱱ ᱥᱟᱠᱟᱢᱞᱮ ᱧᱟᱢ ᱟᱹᱜᱩᱭᱮᱫ ᱠᱟᱱᱛᱟᱦᱮᱸᱜᱼᱟ ᱟᱨ ᱥᱟᱦᱟᱱ ᱛᱮᱞᱮ ᱫᱟᱠᱟ ᱩᱛᱩᱭᱮᱫ ᱠᱟᱱ ᱛᱟᱦᱮᱸᱜᱼᱟ ᱪᱩᱞᱦᱟᱹᱦᱚᱸ ᱡᱩᱞ ᱢᱟᱱᱮ ᱡᱩᱞᱮᱫ ᱠᱟᱱᱜᱤ ᱫᱟᱠᱟ ᱦᱚᱸ ᱦᱮᱰᱮᱡᱢᱟ ᱦᱮᱰᱮᱪᱚᱜ ᱠᱟᱱᱜᱤ ᱠᱤᱱᱛᱩ ᱤᱥᱤᱱ ᱠᱚᱨᱛᱮᱭ ᱠᱟᱹᱢᱤ ᱦᱚᱲᱞᱮ ᱵᱮᱞᱟᱜᱼᱟ ᱟᱨ ᱜᱚ ᱵᱟᱵᱟ ᱛᱟᱠᱩ ᱮᱜᱮᱨᱮᱫ ᱞᱮ ᱛᱟᱦᱮᱸᱜᱼᱟ ᱟᱨ ᱱᱮᱛᱟᱨ ᱫᱚ ᱩᱡᱡᱚᱞ ᱜᱮᱥᱞᱮ ᱧᱟᱢᱠᱮᱫ ᱠᱷᱟᱱ ᱟᱹᱰᱤ ᱥᱩᱡᱚᱜ ᱞᱮ ᱵᱩᱡᱷᱟᱹᱣᱮᱫᱟ ᱪᱮᱫᱟᱜ ᱥᱮ ᱫᱟᱠᱟ ᱩᱛᱩ ᱪᱚᱸᱫᱟ ᱠᱟᱛᱮᱫ ᱨᱟᱪᱟ ᱜᱩᱨᱤᱡ ᱠᱚᱞᱮ ᱧᱟᱢ ᱮᱫᱟ ᱩᱛᱩ ᱛᱮᱭᱟᱜ ᱵᱟᱹᱴᱤ ᱛᱷᱟᱹᱨᱤ ᱦᱚᱞᱮ ᱜᱟᱥᱟᱣ ᱟᱹᱜᱩ ᱫᱟᱲᱤᱭᱟᱜᱼᱟ ᱟᱨ ᱠᱟᱹᱢᱤ ᱦᱚᱞᱮ ᱛᱟᱲᱟ ᱛᱟᱹᱲᱤᱞᱮ ᱪᱟᱞᱟᱣ ᱫᱟᱲᱤᱭᱟᱜᱼᱟ ᱧᱮᱛᱟᱨ ᱠᱩ ᱫᱤᱠᱩ ᱦᱚᱸ ᱵᱟᱠᱩ ᱮᱜᱮᱨ ᱫᱟᱲᱤᱭᱟᱞᱮᱭᱟ ᱪᱮᱫᱟᱜᱥᱮ ᱛᱚᱠᱷᱚᱱ ᱫᱚ ᱢᱟᱫ ᱥᱟᱠᱟᱢ ᱠᱚᱛᱮᱞᱮ ᱫᱟᱠᱟᱭᱮᱫ ᱠᱟᱱ ᱛᱟᱦᱮᱸᱱ ᱵᱮᱞᱟᱜ ᱠᱟᱱ ᱛᱟᱦᱮᱸᱜ ᱟᱞᱮ ᱱᱤᱛᱚᱜ ᱫᱚ ᱜᱮᱥᱞᱮ ᱧᱟᱢᱠᱮᱫ ᱛᱮ ᱫᱟᱠᱟ ᱩᱛᱩ ᱛᱟᱲᱟ ᱛᱟᱲᱤ ᱤᱥᱤᱱᱚᱜ ᱠᱟᱱᱟ ᱟᱨ ᱢᱟᱴ ᱠᱟᱹᱢᱤᱞᱮ ᱪᱟᱞᱟᱜ ᱠᱟᱱᱟ ᱟᱨ ᱜᱚ ᱵᱟᱵᱟ ᱛᱟᱠᱩᱦᱚᱸ ᱵᱟᱠᱩ ᱮᱜᱮᱨ ᱫᱟᱲᱤᱭᱟᱠᱩ ᱠᱟᱱᱟ